ᱦᱮᱸ ᱥᱟᱫᱚᱢ ᱡᱮᱢᱚᱱ ᱤᱧᱨᱮᱱ ᱦᱚᱸ ᱢᱤᱫᱴᱟᱝ ᱥᱟᱫᱚᱢ ᱢᱮᱱᱟᱭᱟ ᱪᱮᱫᱟᱜ ᱥᱮ ᱥᱮᱛᱟᱜ ᱵᱤᱨᱤᱫ ᱛᱚᱨᱟ ᱜᱚᱴᱟ ᱧᱤᱫᱟᱹ ᱠᱞᱟᱱᱛᱚ ᱚᱵᱚᱥᱛᱟ ᱨᱮ ᱡᱟᱹᱯᱤᱫ ᱠᱞᱟᱱᱛᱚ ᱥᱮ ᱫᱩᱲᱩᱵ ᱠᱞᱟᱱᱛᱚ ᱥᱮ ᱵᱟᱭᱪᱟᱱᱥ ᱥᱟᱫᱚᱢ ᱛᱤᱸᱜᱩ ᱠᱟᱛᱮᱫ ᱠᱚ ᱡᱟᱹᱯᱤᱫᱟ ᱛᱤᱸᱜᱩ ᱠᱞᱟᱱᱛᱚ ᱚᱵᱚᱥᱛᱟ ᱨᱮ ᱟᱹᱰᱤ ᱥᱮᱛᱟᱜ ᱨᱮ ᱤᱧ ᱦᱩᱧ ᱵᱤᱨᱤᱫᱚᱜ ᱠᱟᱱᱟ ᱥᱟᱫᱚᱢ ᱟᱨ ᱤᱧ ᱥᱮᱛᱟᱜ ᱨᱮ ᱡᱳᱜᱤᱝ ᱞᱤᱧ ᱪᱟᱞᱟᱜ ᱠᱟᱱᱟ ᱪᱮᱫᱟᱜ ᱥᱮ ᱤᱧᱟᱹᱜ ᱦᱚᱲᱢᱚ ᱦᱚᱸ ᱥᱟᱫᱚᱢ ᱨᱮ ᱫᱮᱡ ᱠᱟᱛᱮᱫ ᱯᱷᱤᱴ ᱛᱟᱦᱮᱱ ᱠᱟᱱᱟ ᱥᱟᱫᱚᱢᱮᱭ ᱫᱟᱹᱲᱫᱟ ᱤᱧᱟᱹᱜ ᱦᱚᱲᱢᱚ ᱡᱷᱤᱠᱟᱹᱜ ᱠᱟᱱᱟ ᱨᱚᱠᱛᱚ ᱪᱚᱞᱟᱪᱚᱞ ᱢᱚᱡᱽ ᱛᱟᱦᱮᱱ ᱠᱟᱱᱟ ᱤᱧᱟᱹᱜ ᱦᱚᱲᱢᱚ ᱦᱚᱸ ᱢᱟᱱᱮ ᱠᱞᱟᱱᱛᱚ ᱚᱵᱚᱥᱛᱟᱭ ᱫᱩᱨ ᱫᱟ ᱟᱨ ᱥᱟᱫᱚᱢᱟᱜ ᱦᱚᱸ ᱪᱮᱫᱟᱜ ᱥᱮ ᱩᱱᱤᱭᱟᱜ ᱦᱚᱸ ᱡᱳᱜᱤᱝ ᱦᱩᱭᱩᱜ ᱠᱟᱱᱟ ᱠᱟᱨᱚᱱ ᱩᱱᱤᱭ ᱫᱟᱹᱲᱫᱟ ᱜᱚᱴᱟ ᱧᱤᱫᱟᱹᱭ ᱛᱤᱸᱜᱩ ᱠᱚᱜ ᱠᱟᱱᱟ ᱛᱟᱯᱚᱨ ᱛᱤᱸᱜᱩ ᱯᱚᱨ ᱫᱤᱱ ᱥᱮᱛᱟᱜ ᱨᱮ ᱡᱚᱠᱷᱚᱱᱮᱭ ᱫᱟᱹᱲ ᱫᱟ ᱛᱚ ᱩᱱᱤ ᱦᱚᱸ ᱢᱤᱫᱴᱟᱱ ᱢᱚᱡᱮᱭ ᱛᱟᱦᱮᱱᱟ ᱟᱨ ᱛᱟᱨ ᱢᱚᱫᱽᱫᱷᱮᱣ ᱡᱩᱫᱤᱣ ᱚᱲᱟᱜ ᱨᱮ ᱡᱟᱦᱟᱸᱭ ᱦᱟᱲᱟᱢ ᱦᱚᱲᱮ ᱛᱟᱦᱮᱞᱮᱱ ᱠᱷᱟᱡ ᱥᱮ ᱡᱟᱦᱟᱸ ᱵᱟᱡᱟᱨ ᱥᱮᱡ ᱮᱢ ᱪᱟᱞᱟᱜᱼᱟ ᱥᱮ ᱵᱟᱭᱪᱟᱱᱥ ᱤᱧ ᱜᱮ ᱥᱟᱫᱚᱢ ᱨᱮ ᱫᱚᱡ ᱠᱟᱛᱮᱫᱪᱟᱞᱟᱣ ᱞᱮᱱᱠᱷᱟᱡ ᱢᱤᱫᱴᱟᱝ ᱢᱚᱡᱽ ᱟᱹᱭᱠᱟᱹᱜᱼᱟ ᱥᱮ ᱢᱚᱡᱽ ᱦᱩᱭᱩᱜᱼᱟ ᱢᱟᱱᱮ ᱱᱤᱛ ᱜᱮ ᱥᱟᱫᱚᱢ ᱫᱚ ᱢᱚᱡᱽ ᱜᱮ ᱫᱮᱡ ᱠᱟᱛᱮᱫ ᱤᱱᱟᱹ ᱠᱚ ᱩᱯᱚᱠᱟᱨ ᱦᱩᱭ ᱫᱟᱲᱮᱭᱟᱜᱼᱟ ᱥᱮ ᱨᱮᱥᱤᱝ ᱪᱚᱞᱟᱠᱚᱞᱤᱱ ᱩᱱ ᱚᱠᱛᱮ ᱨᱮ ᱟᱢ ᱥᱟᱫᱚᱢ ᱨᱮᱢ ᱫᱮᱡ ᱠᱟᱱᱟ ᱥᱟᱫᱚᱢ ᱨᱮ ᱫᱮᱡ ᱠᱟᱛᱮᱫ ᱪᱟᱞᱟᱜ ᱠᱟᱱᱟᱢ ᱛᱚ ᱥᱟᱫᱚᱢᱮ ᱪᱟᱞᱟᱜ ᱠᱟᱱᱟᱢ ᱟᱢ ᱫᱩᱲᱩᱵ ᱠᱟᱱᱟᱢ ᱢᱤᱫᱴᱮᱱ ᱞᱮᱜᱮᱢᱮᱢ ᱟᱹᱭᱠᱟᱹᱣ ᱫᱟ ᱢᱚᱡᱮᱢ ᱟᱹᱭᱠᱟᱣᱫᱟ ᱥᱮ ᱡᱟᱦᱟᱸ ᱠᱚᱨᱮ ᱢᱟᱱᱮ ᱦᱚᱲᱢᱚ ᱢᱟᱱᱮ ᱢᱤᱫᱴᱟᱝ ᱯᱟᱨᱥᱚᱱᱟᱞᱤᱴᱤ ᱱᱤᱡᱮ ᱦᱚᱸ ᱢᱚᱡᱽ ᱛᱟᱦᱮᱸ ᱦᱩᱭ ᱫᱟᱲᱮᱭᱟᱜᱼᱟ ᱱᱤᱭᱟᱹ ᱠᱟᱱᱟ